ᱤᱛᱩᱱ ᱟᱥᱲᱟᱨᱮᱫᱚ ᱡᱚᱛᱚᱠᱷᱚᱱ ᱵᱷᱩᱜᱳᱞ ᱥᱟᱛᱟᱢ ᱜᱮ ᱟᱹᱰᱤ ᱡᱚᱨ ᱤᱧ ᱠᱩᱥᱤᱭᱟᱜᱼᱟ ᱪᱮᱫᱟᱜ ᱥᱮ ᱱᱚᱶᱟ ᱵᱷᱩᱜᱳᱞ ᱥᱟᱛᱟᱢ ᱠᱷᱚᱱ ᱜᱮ ᱟᱭᱢᱟᱠᱤᱪᱷᱩᱧ ᱵᱟᱲᱟᱭ ᱟᱠᱟᱫᱼᱟ ᱡᱮᱢᱚᱱ ᱫᱤᱥᱚᱢ ᱨᱮ ᱚᱠᱟᱨᱮ ᱜᱟᱰᱟ ᱵᱤᱨᱵᱩᱨᱩ ᱠᱚ ᱢᱮᱱᱟᱜᱼᱟ ᱟᱨ ᱛᱤᱱᱟᱹᱜ ᱜᱟᱱ ᱦᱚᱱᱚᱛ ᱢᱮᱱᱟᱜᱼᱟ ᱱᱚᱶᱟ ᱫᱤᱥᱚᱢ ᱨᱮ ᱚᱠᱟ ᱚᱠᱟ ᱦᱚᱱᱚᱛ ᱨᱮ ᱛᱤᱱᱟᱹᱜ ᱠᱟᱛᱮᱫ ᱦᱚᱲ ᱦᱮᱱᱟᱜ ᱵᱚᱱᱟ ᱚᱱᱟ ᱫᱚ ᱱᱚᱶᱟ ᱵᱷᱩᱜᱳᱞ ᱥᱟᱛᱟᱢ ᱠᱷᱚᱱ ᱜᱤᱧ ᱵᱟᱲᱟᱭ ᱧᱟᱢ ᱟᱠᱟᱜᱼᱟ